ᱯᱟᱭᱨᱟ ᱫᱚ ᱛᱩᱯᱩ ᱛᱩᱯᱩ ᱛᱮᱜᱮ ᱯᱟᱭᱨᱟ ᱠᱚᱫᱚᱧ ᱥᱮᱬᱟ ᱟᱠᱟᱫᱟ ᱛᱟᱨᱯᱚᱨᱮ ᱤᱧ ᱠᱷᱚᱱ ᱩᱢᱮᱨᱟᱱ ᱠᱚ ᱥᱮ ᱥᱮᱬᱟᱧᱚᱜ ᱠᱚᱴᱷᱮᱱ ᱩᱱᱠᱩ ᱧᱮᱞ ᱛᱮᱦᱚᱸᱧ ᱥᱮᱬᱟ ᱟᱠᱟᱫᱟ ᱠᱤᱢᱵᱟ ᱟᱠᱚ ᱩᱱᱠᱩ ᱠᱚ ᱞᱟᱹᱭ ᱠᱟᱹᱣᱫᱤᱧᱟ ᱡᱮ ᱱᱚᱜᱼᱚ ᱱᱚᱝᱠᱟ ᱯᱟᱭᱨᱟᱜ ᱦᱩᱭᱩᱜᱼᱟ ᱦᱮᱸ ᱟᱨ ᱞᱟᱸᱝᱜᱟ ᱞᱮᱱᱠᱷᱟᱱ ᱦᱚᱸᱜᱼᱚ ᱱᱚᱝᱠᱟ ᱢᱟᱱᱮ ᱞᱟᱛᱟᱨ ᱥᱮᱫ ᱚᱱᱮ ᱫᱟᱜ ᱨᱮ ᱜᱤᱛᱤᱡ ᱥᱤᱥᱴᱮᱢ ᱪᱮᱛᱟᱱ ᱥᱮᱫ ᱪᱟᱯᱮᱜ ᱦᱩᱭᱩᱜᱼᱟ ᱦᱚᱸᱜ ᱚ ᱱᱚᱝᱠᱟ ᱠᱟᱛᱮᱫ ᱯᱟᱭᱨᱟ ᱠᱚᱫᱚ ᱪᱮᱫ ᱦᱩᱭ ᱟᱠᱟᱱᱟ ᱟᱨ ᱦᱚᱸᱜᱼᱚ ᱱᱚᱝᱠᱟ ᱠᱟᱛᱮᱫ ᱜᱮ ᱥᱮᱬᱟ ᱦᱩᱭ ᱟᱠᱟᱱᱟ ᱟᱨᱠᱤ